ᱤᱥᱤᱱ ᱫᱚ ᱮᱠᱮᱱ ᱛᱤᱨᱞᱟᱹ ᱠᱚᱣᱟᱜ ᱠᱟᱹᱢᱤ ᱠᱟᱱᱟ ᱱᱚᱣᱟ ᱫᱚ ᱤᱧ ᱫᱚ ᱵᱟᱹᱧ ᱢᱚᱱᱮᱭᱟ ᱤᱥᱤᱱ ᱦᱚᱸ ᱚᱲᱟᱜ ᱥᱚᱝᱥᱟᱨ ᱨᱮᱱᱟᱜ ᱢᱤᱫᱴᱟᱝ ᱠᱟᱹᱢᱤ ᱠᱟᱱᱟ ᱚᱲᱟᱜ ᱥᱚᱝᱥᱟᱨ ᱨᱮᱱ ᱡᱚᱛᱚ ᱦᱚᱲ ᱜᱮ ᱚᱱᱟ ᱤᱥᱤᱱ ᱠᱟᱹᱢᱤ ᱨᱮ ᱥᱮᱞᱮᱫᱚᱜ ᱞᱟᱹᱠᱛᱤ ᱠᱟᱱᱟ ᱪᱟᱦᱮ ᱛᱤᱨᱞᱟᱹ ᱦᱩᱭᱩᱜ ᱪᱟᱦᱮ ᱠᱚᱲᱟ ᱜᱤᱫᱽᱨᱟᱹᱭ ᱦᱩᱭᱩᱜ ᱡᱚᱛᱚ ᱠᱚᱜᱮ ᱤᱥᱤᱱ ᱠᱟᱹᱢᱤ ᱨᱮ ᱥᱮᱞᱮᱫᱚᱜ ᱞᱟᱹᱠᱛᱤ ᱠᱟᱱᱟ ᱟᱨ ᱛᱚᱵᱮ ᱠᱷᱟᱱ ᱜᱮ ᱛᱤᱨᱞᱟᱹ ᱠᱚᱦᱚᱸ ᱢᱤᱫᱴᱟᱹᱝ ᱥᱚᱝᱥᱟᱨ ᱨᱮ ᱢᱚᱨᱡᱟᱫᱟ ᱠᱚ ᱧᱟᱢᱟ ᱥᱮ ᱢᱤᱫᱴᱟᱹᱝ ᱵᱚᱡᱷᱟ ᱩᱱᱠᱩ ᱠᱚᱢᱚᱜ ᱛᱟᱠᱚᱣᱟ ᱵᱟᱝᱠᱷᱟᱱ ᱫᱤᱱᱟᱹᱢ ᱫᱤᱱᱟᱹᱢ ᱤᱥᱤᱱ ᱠᱟᱹᱢᱤ ᱨᱮ ᱡᱚᱯᱲᱟᱣ ᱢᱚᱱᱮ ᱨᱮ ᱢᱤᱫ ᱨᱚᱠᱚᱢ ᱟᱥᱠᱮᱛ ᱦᱮᱡ ᱟᱠᱚᱣᱟ ᱚᱱᱟ ᱟᱥᱠᱮᱛ ᱠᱷᱚᱱ ᱥᱟᱦᱟ ᱫᱚᱦᱚ ᱠᱚ ᱞᱟᱹᱜᱤᱫ ᱠᱚᱲᱟ ᱜᱤᱫᱽᱨᱟᱹ ᱦᱚᱸ ᱚᱱᱟ ᱠᱟᱹᱢᱤ ᱨᱮ ᱥᱮᱞᱮᱫᱚᱜ ᱞᱟᱹᱠᱛᱤ ᱠᱟᱱᱟ ᱚᱱᱟᱛᱮ ᱤᱧ ᱫᱚ ᱮᱠᱷᱮᱱ ᱛᱤᱨᱞᱟᱹ ᱠᱚᱣᱟᱜ ᱠᱟᱹᱢᱤ ᱫᱚ ᱵᱟᱹᱧ ᱢᱚᱱᱮᱭᱟ ᱤᱥᱤᱱ ᱫᱚ ᱟᱨ ᱦᱮᱸ ᱟᱨ ᱟᱞᱮ ᱚᱲᱟᱜ ᱨᱮᱱ ᱥᱮ ᱤᱧᱟᱹᱜ ᱚᱲᱟᱜ ᱨᱮᱱ ᱯᱮᱲᱟ ᱠᱚᱦᱚᱸ ᱤᱥᱤᱱ ᱨᱮᱞᱮ ᱥᱮᱞᱮᱫᱚᱜ ᱜᱮᱭᱟ ᱪᱮᱫᱟᱜ ᱥᱮ ᱱᱚᱣᱟ ᱡᱩᱜᱽ ᱨᱮᱦᱚᱸ ᱡᱩᱫᱤ ᱱᱚᱣᱟ ᱫᱚ ᱠᱩᱲᱤᱭᱟᱜ ᱠᱟᱹᱢᱤ ᱥᱮ ᱦᱟᱱᱟ ᱫᱚ ᱠᱚᱲᱟᱣᱟᱜ ᱠᱟᱹᱢᱤ ᱱᱚᱝᱠᱟᱢ ᱵᱟᱪᱷᱟᱣᱟ ᱮᱱᱠᱷᱟᱱ ᱡᱩᱜᱽ ᱥᱟᱶ ᱥᱟᱶᱛᱮ ᱛᱟᱞ ᱢᱤᱞᱟᱹᱣ ᱥᱮ ᱡᱩᱜᱽ ᱥᱟᱶ ᱥᱟᱶᱛᱮ ᱛᱟᱲᱟᱢ ᱰᱟᱦᱟᱨ ᱵᱟᱝ ᱥᱚᱢᱟᱱᱟ ᱛᱟᱞᱚᱦᱮ ᱡᱩᱜᱽ ᱥᱟᱶ ᱥᱟᱶᱛᱮ ᱞᱟᱦᱟ ᱤᱫᱤ ᱞᱟᱹᱜᱤᱫ ᱤᱥᱤᱱ ᱠᱟᱹᱢᱤ ᱨᱮᱦᱚᱸ ᱠᱚᱲᱟ ᱜᱤᱫᱽᱨᱟᱹ ᱥᱮ ᱵᱟᱵᱟ ᱦᱚᱲ ᱠᱚ ᱥᱮᱞᱮᱫᱚᱜ ᱞᱟᱹᱠᱛᱤ ᱠᱟᱱᱟ ᱟᱨ ᱟᱞᱮ ᱚᱲᱟᱜ ᱨᱮᱫᱚ ᱚᱱᱟᱛᱮ ᱠᱚᱲᱟ ᱜᱤᱫᱽᱨᱟᱹ ᱦᱚᱸ ᱤᱥᱤᱱ ᱠᱟᱹᱢᱤ ᱨᱮᱫᱚᱞᱮ ᱥᱮᱞᱮᱫᱚᱜ ᱜᱮᱭᱟ ᱟᱨ ᱤᱧ ᱢᱚᱱᱮᱭᱤᱧ ᱤᱥᱤᱱ ᱠᱟᱹᱢᱤ ᱨᱮ ᱠᱚᱲᱟ ᱜᱤᱫᱽᱨᱟᱹ ᱦᱚᱸᱠᱚ ᱥᱮᱞᱮᱫᱚᱜ ᱢᱟ